ᱪᱤᱛᱟᱹᱨ ᱫᱚ ᱠᱟᱸᱛ ᱨᱮ ᱯᱚᱛᱟᱣ ᱠᱟᱛᱮᱫ ᱯᱚᱛᱟᱣ ᱠᱟᱛᱮᱫ ᱢᱚᱡᱽ ᱜᱮ ᱩᱥᱠᱮ ᱵᱟᱫ ᱠᱟᱞᱟᱨᱮᱢ ᱵᱮᱱᱟᱣ ᱠᱮᱫ ᱜᱮ ᱟᱨ ᱪᱤᱦᱟᱱ ᱵᱟᱱᱟᱣ ᱠᱮᱫ ᱠᱚᱜᱮᱢ ᱮᱢᱳᱨ ᱢᱳᱨ ᱫᱚ ᱟᱹᱰᱤ ᱵᱮᱥ ᱜᱮᱠᱚ ᱧᱮᱞᱚᱜ ᱛᱟᱦᱮᱱᱟ ᱠᱟᱸᱛ ᱨᱮ ᱯᱚᱛᱟᱣ ᱠᱟᱛᱮ ᱢᱳᱨ ᱵᱮᱱᱟᱣᱮᱢᱮ ᱰᱟᱦᱟᱨ ᱛᱮᱨᱮᱱ ᱦᱤᱡᱩᱜ ᱥᱮᱱᱚᱜ ᱦᱚᱲ ᱟᱹᱰᱤ ᱢᱮᱱᱟᱠᱚ ᱚᱠᱚᱭ ᱵᱮᱱᱟᱣ ᱠᱟᱫᱟ ᱟᱹᱰᱤ ᱢᱚᱡᱽ ᱜᱮ ᱧᱮᱞᱚᱜ ᱠᱟᱱᱟᱭ ᱟᱹᱰᱤ ᱢᱚᱡᱽ ᱜᱮ ᱧᱮᱞᱚᱜ ᱠᱟᱱᱟᱭ ᱫᱚᱢᱮ ᱠᱚ ᱠᱩᱥᱤᱜᱼᱟ ᱟᱨ ᱠᱩᱞᱦᱤ ᱨᱮᱱᱟᱜ ᱨᱳᱰ ᱨᱮ ᱡᱩᱫᱤᱢ ᱵᱮᱱᱟᱣ ᱠᱟᱠᱚᱣᱟ ᱛᱚ ᱠᱩᱞᱦᱤ ᱫᱷᱟᱨᱮ ᱡᱤᱛᱱᱟ ᱦᱚᱲ ᱠᱚ ᱦᱤᱡᱩᱜ ᱥᱮᱱᱚᱜ ᱩᱱᱠᱩ ᱜᱮᱠᱚ ᱧᱮᱞ ᱠᱚ ᱛᱟᱦᱮᱱᱟ ᱫᱚᱢᱮ ᱢᱚᱡᱽ ᱜᱮ ᱵᱮᱱᱟᱣ ᱠᱟᱫᱮᱭᱟᱠᱚ ᱪᱟᱦᱮ ᱠᱚᱵᱩᱛ ᱦᱩᱭᱮᱱ ᱟᱨ ᱟᱵᱚ ᱫᱚ ᱯᱟᱣᱨᱟ ᱵᱚᱱ ᱢᱮᱛᱟ ᱠᱚ ᱛᱟᱦᱮᱱᱟ ᱯᱟᱣᱨᱟ ᱨᱮᱱᱟᱜ ᱦᱚᱢ ᱵᱮᱱᱟᱣ ᱫᱟᱲᱮᱭᱟᱜᱼᱟ ᱥᱮ ᱪᱮᱫ ᱠᱚ ᱢᱮᱱᱟ ᱡᱟᱦᱟᱱᱟᱜ ᱜᱮ ᱵᱟᱦᱟ ᱨᱮᱱᱟᱜ ᱠᱚᱢᱚᱞ ᱵᱟᱦᱟ ᱟᱵᱚ ᱫᱚ ᱯᱚᱨᱟᱭᱱᱤ ᱵᱟᱦᱟ ᱵᱚᱱ ᱢᱮᱛᱟᱜ ᱛᱟᱦᱮᱱᱟ ᱠᱚᱢᱚᱞ ᱵᱟᱦᱟ ᱫᱚ ᱠᱚᱢᱚᱞ ᱵᱟᱦᱟ ᱠᱚ ᱟᱨ ᱦᱤᱡᱩᱜ ᱥᱮᱱᱚᱜ ᱦᱚᱲ ᱫᱚ ᱠᱟᱸᱛ ᱨᱮ ᱥᱟᱡᱟᱣ ᱠᱟᱜ ᱞᱮᱠᱷᱟᱱ ᱫᱚ ᱫᱚᱢᱮ ᱵᱮᱥᱜᱮ ᱧᱮᱞᱚᱜᱼᱟ ᱦᱤᱡᱩᱜ ᱥᱮᱱᱚᱜ ᱦᱚᱲ ᱥᱚᱦᱚᱨᱟᱭ ᱟᱵᱚᱣᱟᱜ ᱡᱮᱴᱟ ᱟᱹᱫᱤᱵᱟᱹᱥᱤ ᱨᱮᱱᱟᱜ ᱥᱚᱦᱚᱨᱟᱭ ᱯᱚᱨᱚᱵ ᱦᱩᱭᱩᱜ ᱛᱟᱦᱮᱱᱟ ᱩᱱᱫᱚ ᱟᱵᱚ ᱫᱚ ᱰᱷᱮᱨ ᱜᱮᱵᱚᱱ ᱤᱭᱟᱹ ᱠᱟᱜᱼᱟ ᱠᱟᱞᱟᱨ ᱠᱟᱜᱼᱟ ᱵᱚᱱ ᱵᱮᱱᱟᱣ ᱠᱟᱜᱼᱟ ᱵᱚᱱ ᱟᱨ ᱵᱟᱹᱲᱤ ᱵᱮᱥ ᱜᱮ ᱧᱮᱞᱚᱜᱼᱟ ᱥᱚᱦᱚᱨᱟᱭ ᱨᱮᱫᱚ ᱫᱚᱢᱮ ᱯᱮᱲᱟ ᱠᱚ ᱦᱮᱡ ᱟᱵᱚᱱᱟ ᱛᱚ ᱟᱫᱚ ᱠᱚ ᱠᱩᱞᱤ ᱵᱚᱱᱟ ᱚᱠᱚᱭ ᱵᱮᱱᱟᱣ ᱠᱟᱫᱟ ᱱᱤᱭᱟᱹ ᱪᱤᱛᱟᱹᱨ ᱫᱚ ᱵᱟᱹᱲᱤ ᱵᱮᱥ ᱜᱮ ᱧᱮᱞᱚᱜ ᱠᱟᱱᱟ ᱪᱟᱦᱮ ᱢᱟᱨᱟᱝ ᱵᱤᱴᱤ ᱪᱟᱦᱮ ᱦᱩᱰᱤᱝ ᱵᱤᱴᱤ ᱟᱫᱚ ᱵᱮᱱᱟᱣ ᱠᱟᱜᱼᱟ ᱠᱚ ᱛᱚ ᱟᱫᱚ ᱠᱚ ᱢᱮᱱᱟ ᱤᱧᱤᱧ ᱵᱮᱱᱟᱣ ᱟᱠᱟᱫᱟ ᱩᱱᱤ ᱢᱮᱱᱮᱫ ᱤᱧ ᱵᱟᱱᱟᱣ ᱠᱟᱫᱟ ᱛᱚ ᱦᱮᱸᱛᱚ ᱟᱞᱮᱭᱟᱜ ᱥᱚᱦᱚᱨᱟᱭ ᱦᱩᱭᱩᱜᱼᱟ ᱛᱚ ᱟᱞᱮᱭᱟᱜ ᱠᱷᱟᱹᱛᱤᱨ ᱦᱚᱸ ᱫᱮᱞᱟᱵᱚᱱ ᱥᱮ ᱵᱤᱴᱤ ᱵᱟᱱᱟᱭ ᱯᱮ ᱢᱟᱨᱟᱝ ᱵᱤᱴᱤ ᱡᱮ ᱦᱩᱰᱤᱝ ᱵᱤᱴᱤ ᱡᱟᱦᱟᱸᱭ ᱜᱮ ᱟᱵᱚ ᱫᱚ ᱟᱨ ᱟᱹᱰᱤ ᱵᱮᱥ ᱜᱮ ᱧᱮᱞᱚᱜᱼᱟ